ᱤᱠᱟᱹᱧ ᱠᱷᱚᱡᱚᱜ ᱠᱟᱱᱟ ᱠᱮᱵᱽ ᱵᱟᱹᱛᱤᱞ ᱦᱩᱭ ᱟᱠᱟᱱᱟ ᱟᱢ ᱮᱠᱟᱣᱩᱱᱴᱨᱮ ᱠᱟᱹᱣᱰᱤ ᱨᱩᱣᱟᱹᱲ ᱫᱟᱲᱮᱭᱟᱜᱼᱟᱢ ᱜᱩᱜᱳᱞ ᱯᱮ ᱯᱮ ᱴᱤ ᱮᱢ ᱯᱷᱳᱱ ᱯᱮ ᱨᱮ ᱠᱟᱹᱣᱰᱤ ᱨᱩᱣᱟᱹᱲ ᱜᱟᱱᱚᱜᱼᱟ